ᱤᱧ ᱪᱷᱟᱯᱟ ᱟᱠᱟᱱ ᱯᱩᱛᱷᱤ ᱵᱟᱝᱠᱷᱟᱱ ᱤᱞᱮᱠᱴᱤᱨᱤᱠ ᱟᱹᱨᱩ ᱯᱷᱮᱨᱟᱣ ᱫᱚ ᱠᱩᱥᱤᱭᱟᱜ ᱜᱮᱭᱟ ᱪᱮᱫᱟᱜ ᱥᱮ ᱚᱱᱟ ᱠᱷᱚᱱ ᱫᱚ ᱟᱹᱰᱤ ᱟᱭᱢᱟ ᱥᱩᱵᱤᱫᱷᱟ ᱧᱟᱢᱚᱜᱼᱟ ᱠᱟᱹᱴᱤᱡ ᱚᱠᱠᱷᱚᱨ ᱢᱟᱨᱟᱝ ᱚᱠᱠᱷᱚᱨ ᱠᱚᱢ ᱦᱩᱰᱤᱧ ᱢᱟᱨᱟᱝ ᱫᱟᱲᱮᱭᱟᱜᱼᱟ ᱟᱨ ᱵᱷᱩᱞ ᱠᱚᱢ ᱥᱩᱫᱨᱟᱹᱣ ᱫᱟᱲᱮᱭᱟᱜᱼᱟ ᱟᱨ ᱯᱮᱡᱽ ᱠᱚᱦᱚᱢ ᱥᱟᱡᱟᱣ ᱫᱟᱲᱮᱭᱟᱜᱼᱟ ᱟᱨ ᱚᱰᱤᱭᱳ ᱵᱩᱠ ᱠᱚᱫᱚᱧ ᱟᱸᱡᱚᱢ ᱠᱟᱜ ᱜᱮᱭᱟ ᱚᱱᱟ ᱠᱚᱫᱚ ᱨᱚᱲ ᱠᱚ ᱨᱮᱠᱳᱰᱤᱝ ᱠᱟᱛᱮᱜ ᱠᱚ ᱫᱚᱦᱚ ᱠᱟᱜᱼᱟ ᱟᱨ ᱚᱱᱟ ᱟᱸᱡᱚᱢ ᱠᱟᱛᱮᱜ ᱟᱭᱢᱟ ᱠᱚ ᱥᱮᱪᱮᱫ ᱫᱟᱲᱮᱭᱟᱜᱼᱟ